ᱛᱚᱵᱮ ᱠᱷᱟᱱ ᱱᱚᱣᱟ ᱥᱟᱶᱛᱟ ᱥᱟᱶᱛᱮ ᱡᱚᱲᱟᱣ ᱱᱚᱣᱟ ᱡᱤᱭᱚᱱ ᱨᱮᱱᱟᱜ ᱠᱟᱹᱨᱤᱜᱚᱨ ᱱᱚᱣᱟ ᱫᱚ ᱱᱚᱣᱟ ᱠᱟᱱᱟ ᱛᱮᱦᱮᱧ ᱟᱹᱞᱤᱧ ᱫᱚ ᱱᱚᱣᱟ ᱜᱮᱞᱤᱧ ᱢᱮᱱᱟ ᱟᱹᱞᱤᱧ ᱚᱲᱟᱜ ᱨᱮ ᱟᱹᱞᱤᱧ ᱪᱮᱫ ᱞᱮᱠᱟᱛᱮ ᱟᱹᱞᱤᱧᱟᱜ ᱚᱲᱟᱜᱞᱤᱧ ᱪᱟᱞᱟᱣᱟ ᱱᱚᱣᱟ ᱫᱚ ᱟᱹᱞᱤᱧᱟᱜ ᱜᱮ ᱫᱟᱭ ᱠᱟᱱᱟ ᱦᱳᱭᱛᱚ ᱯᱟᱹᱦᱤᱞ ᱠᱷᱚᱱ ᱜᱮ ᱦᱟᱯᱲᱟᱢ ᱠᱚ ᱟᱹᱞᱤᱧ ᱞᱤᱧ ᱧᱮᱞ ᱟᱹᱜᱩᱣᱟᱠᱟᱫ ᱠᱚᱣᱟ ᱚᱲᱟᱜ ᱨᱮᱫᱚ ᱟᱹᱰᱤ ᱢᱚᱡᱽ ᱛᱮ ᱛᱟᱦᱮᱱ ᱦᱩᱭᱩᱜᱼᱟ ᱦᱳᱭᱛᱚ ᱡᱩᱫᱤ ᱥᱚᱝᱡᱩᱠᱛᱚ ᱯᱚᱨᱤᱵᱟᱨ ᱠᱟᱱᱟ ᱛᱮᱦᱮᱧ ᱫᱚ ᱟᱹᱰᱤ ᱦᱚᱲ ᱢᱮᱱᱟᱜ ᱵᱚᱱᱟ ᱮᱱᱠᱷᱟᱱ ᱫᱚ ᱩᱱᱠᱩ ᱥᱟᱞᱟᱜ ᱡᱚᱛᱚ ᱦᱚᱲᱟᱜ ᱨᱟᱭ ᱤᱫᱤ ᱠᱟᱛᱮ ᱢᱤᱫᱴᱟᱹᱝ ᱚᱲᱟᱜ ᱪᱟᱞᱟᱜ ᱦᱩᱭᱩᱜᱼᱟ ᱛᱮᱦᱮᱧ ᱚᱲᱟᱜ ᱨᱮ ᱡᱟᱦᱟᱭ ᱭᱳ ᱥᱮ ᱜᱚ ᱥᱮ ᱵᱟᱵᱟ ᱢᱮᱱᱟᱭᱟ ᱩᱱᱤ ᱡᱟᱦᱟᱭ ᱢᱮᱱᱟ ᱚᱱᱟ ᱟᱸᱡᱚᱢ ᱦᱩᱭᱩᱜᱼᱟ ᱩᱱᱤᱭᱟᱜ ᱠᱟᱛᱷᱟ ᱞᱮᱠᱟᱛᱮ ᱠᱟᱢ ᱠᱟᱡᱽ ᱠᱚ ᱪᱟᱞᱟᱜ ᱦᱩᱭᱩᱜᱼᱟ ᱦᱮᱸ ᱵᱟᱹᱫᱽ ᱠᱷᱮᱛ ᱪᱟᱞᱟᱜ ᱦᱩᱭᱩᱜᱼᱟ ᱛᱮᱦᱮᱧ ᱫᱚ ᱟᱵᱚ ᱫᱚ ᱪᱟᱹᱥᱤ ᱵᱟᱹᱥᱤ ᱦᱚᱲ ᱠᱷᱟᱱ ᱰᱟᱹᱝᱨᱤ ᱜᱩᱯᱤ ᱪᱟᱞᱟᱜ ᱦᱩᱭᱩᱜᱼᱟ ᱥᱤᱭᱳᱜ ᱪᱟᱞᱟᱜ ᱦᱩᱭᱩᱜᱼᱟ ᱵᱟᱹᱫᱽ ᱨᱮᱻ ᱦᱩᱲᱩ ᱤᱨᱚᱜ ᱪᱟᱞᱟᱜ ᱦᱩᱭᱩᱜᱼᱟ ᱱᱚᱣᱟ ᱠᱚ ᱡᱚᱛᱚ ᱦᱚᱲᱟᱛᱮ ᱢᱟᱱᱮ ᱜᱟᱯᱟᱞ ᱢᱟᱨᱟᱣ ᱠᱟᱛᱮ ᱪᱟᱞᱟᱜ ᱦᱩᱭᱩᱜᱼᱟ ᱚᱱᱠᱟ ᱜᱮ ᱢᱟᱱᱮ ᱟᱹᱭᱩᱵ ᱵᱮᱲᱟ ᱡᱚᱛᱚ ᱦᱚᱲ ᱢᱤᱫ ᱴᱷᱮᱱ ᱫᱩᱲᱩᱵ ᱢᱤᱫ ᱠᱟᱛᱮ ᱡᱚᱛᱚ ᱦᱚᱲ ᱜᱟᱯᱟᱞ ᱢᱟᱨᱟᱣ ᱢᱤᱫᱚᱜ ᱦᱩᱭᱩᱜᱼᱟ ᱛᱮᱦᱮᱧ ᱫᱚ ᱱᱚᱣᱟ ᱠᱚᱵᱚᱠᱟᱹᱢᱤ ᱠᱮᱫᱼᱟ ᱜᱟᱯᱟ ᱫᱚ ᱪᱮᱫ ᱵᱚ ᱪᱮᱫ ᱵᱚ ᱠᱟᱹᱢᱤᱭᱟ ᱜᱟᱯᱟ ᱵᱟᱠᱷᱟᱨᱟ ᱠᱟᱹᱢᱤ ᱛᱮᱦᱮᱧ ᱨᱮᱜᱮ ᱚᱱᱟ ᱠᱚᱵᱚ ᱜᱟᱯᱟᱞ ᱢᱟᱨᱟᱣ ᱢᱤᱫᱚᱜᱼᱟ ᱱᱚᱝᱠᱟ ᱠᱟᱛᱮ ᱟᱵᱚᱣᱟᱜ ᱱᱚᱣᱟ ᱢᱤᱫᱴᱟᱹᱝ ᱚᱲᱟᱜ ᱨᱮᱱᱟᱜ ᱫᱟᱭ ᱫᱟᱭ ᱫᱚ ᱪᱮᱫ ᱞᱮᱠᱟᱨᱮ ᱢᱟᱲᱟᱝ ᱥᱮᱫ ᱞᱟᱦᱟ ᱦᱩᱭᱩᱜᱼᱟ ᱱᱚᱣᱟ ᱫᱚ ᱚᱱᱠᱟ ᱠᱟᱛᱮ ᱜᱮ ᱱᱟᱯᱟᱭ ᱦᱩᱭᱩᱜᱼᱟ ᱟᱫᱚ ᱚᱱᱠᱟ ᱠᱟᱛᱮ ᱛᱮᱦᱮᱧ ᱫᱚ ᱟᱹᱭᱩᱵ ᱵᱚ ᱜᱟᱯᱟᱞ ᱢᱟᱨᱟᱣ ᱮᱱᱟ ᱜᱟᱯᱟ ᱮᱱᱠᱷᱟᱱ ᱥᱮᱛᱟᱜ ᱮᱱᱠᱷᱟᱱ ᱜᱮ ᱡᱮᱢᱚᱱ ᱚᱱᱟ ᱚᱱᱟ ᱠᱟᱹᱢᱤ ᱠᱚᱨᱮᱵᱚ ᱞᱟᱜᱟᱣᱚᱜᱼᱟ ᱟᱫᱚ ᱱᱚᱝᱠᱟ ᱜᱮ ᱟᱹᱞᱤᱧ ᱦᱚᱸ ᱟᱹᱞᱤᱧ ᱨᱮᱱ ᱜᱚ ᱵᱟᱵᱟ ᱛᱟᱹᱠᱤᱱ ᱢᱮᱱᱟᱜ ᱠᱤᱱᱟᱹ ᱩᱱᱠᱤᱱ ᱫᱚ ᱱᱤᱛᱚᱝ ᱟᱹᱰᱤ ᱠᱤᱱ ᱞᱟᱦᱟ ᱤᱫᱤᱭᱟᱠᱟᱱᱟ ᱟᱨ ᱱᱤᱛᱚᱝ ᱟᱹᱞᱤᱧ ᱨᱤᱱ ᱵᱟᱨᱭᱟ ᱜᱤᱫᱟᱹᱨ ᱢᱮᱱᱟᱜ ᱠᱤᱱᱟ ᱟᱞᱮ ᱡᱚᱛᱚ ᱦᱚᱲ ᱢᱤᱫ ᱴᱷᱮᱱ ᱫᱩᱲᱩᱵ ᱠᱟᱛᱮ ᱟᱞᱮᱭᱟᱜ ᱠᱟᱹᱢᱤ ᱠᱚ ᱤᱫᱤ ᱠᱟᱛᱮ ᱢᱤᱫ ᱵᱮᱲᱟ ᱨᱮᱦᱚᱸ ᱞᱮ ᱫᱩᱲᱩᱵ ᱢᱤᱫᱚᱜ ᱛᱮ ᱚᱱᱟᱠᱚᱞᱮ ᱜᱟᱯᱟᱞᱢᱟᱨᱟᱣ ᱢᱤᱫᱚᱜᱼᱟ ᱟᱨ ᱚᱱᱟ ᱠᱟᱹᱢᱤ ᱠᱚ ᱜᱟᱯᱟ ᱥᱮᱛᱟᱜ ᱞᱮ ᱠᱟᱹᱢᱤᱭᱟ